ᱱᱚᱣᱟ ᱴᱚᱞᱟ ᱨᱮᱱᱟᱝ ᱵᱤᱨ ᱫᱚ ᱥᱚᱨᱠᱟᱨᱟᱜ ᱠᱟᱱᱟ ᱟᱨ ᱟᱞᱮᱞᱮ ᱥᱮᱱ ᱞᱮᱱᱟ ᱥᱟᱦᱟᱱ ᱟᱹᱜᱩ ᱛᱚ ᱯᱷᱚᱨᱮᱥᱴᱚᱨ ᱠᱚ ᱧᱟᱢ ᱠᱮᱫ ᱞᱮᱭᱟ ᱯᱷᱚᱨᱮᱥᱴᱟᱨᱮ ᱧᱟᱢ ᱠᱟᱛᱮ ᱯᱷᱚᱨᱮᱥᱴᱟᱨ ᱥᱟᱛᱮ ᱞᱮ ᱠᱷᱟᱹᱯᱟᱹᱨᱤᱭᱮᱱᱟ ᱯᱷᱚᱨᱮᱥᱴᱟᱨ ᱞᱮ ᱢᱮᱛᱟ ᱠᱚ ᱠᱟᱱᱟ ᱱᱚᱣᱟ ᱥᱟᱦᱟᱱ ᱫᱚ ᱟᱞᱮ ᱞᱮ ᱤᱫᱤ ᱜᱮᱭᱟ ᱱᱚᱣᱟ ᱥᱟᱦᱟᱱ ᱫᱚᱞᱮ ᱤᱫᱤ ᱜᱮᱭᱟ ᱱᱚᱣᱟ ᱥᱟᱦᱟᱱ ᱫᱚ ᱦᱚᱲ ᱛᱮᱫᱚ ᱞᱮ ᱥᱟᱦᱟᱱᱚᱜ ᱜᱮᱭᱟ ᱦᱚᱭ ᱫᱟᱜ ᱦᱤᱡᱩᱜ ᱨᱮᱦᱚᱸ ᱟᱨ ᱦᱚᱭᱫᱟᱜ ᱦᱮᱡ ᱠᱟᱛᱮ ᱥᱟᱦᱟᱱ ᱡᱩᱫᱤ ᱧᱩᱨᱩᱭᱮᱱᱟ ᱚᱱᱟ ᱥᱟᱦᱟᱱ ᱫᱚ ᱟᱞᱮ ᱜᱮᱞᱮ ᱟᱹᱜᱩᱭᱟ ᱚᱱᱟ ᱥᱟᱦᱟᱱ ᱫᱚ ᱟᱞᱮᱭᱟᱜ ᱜᱮ ᱯᱷᱚᱨᱮᱥᱴᱟᱨ ᱴᱷᱮᱱ ᱠᱷᱚᱱ ᱫᱟᱲᱮ ᱚᱱᱟ ᱟᱞᱮ ᱞᱮ ᱦᱟᱛᱟᱣ ᱠᱮᱫᱟ ᱱᱚᱣᱟ ᱥᱟᱦᱟᱱ ᱫᱚ ᱟᱞᱮᱭᱟᱜ ᱜᱮ